ᱤᱧᱟᱹᱜ ᱵᱤᱨᱫᱟᱹᱜᱟᱲ ᱨᱮ ᱟᱹᱰᱤᱜᱟᱱ ᱯᱚᱛᱚᱵ ᱢᱩᱨᱟᱹᱭ ᱢᱮᱱᱟᱜᱼᱟ ᱚᱱᱟ ᱵᱤᱨᱫᱟᱹᱜᱟᱲ ᱨᱮᱫᱚ ᱜᱤᱫᱽᱨᱟᱹ ᱠᱚ ᱞᱟᱹᱜᱤᱫ ᱫᱚ ᱚᱱᱠᱟᱱ ᱯᱚᱛᱚᱵ ᱢᱮᱱᱟᱜᱼᱟ ᱡᱟᱦᱟᱸ ᱫᱚ ᱩᱱᱠᱤ ᱦᱩᱰᱤᱧ ᱠᱷᱚᱱᱟᱜ ᱜᱮ ᱟᱹᱠᱤᱞ ᱠᱚ ᱟᱨᱡᱟᱣ ᱫᱟᱲᱮᱭᱟᱜᱼᱟ ᱟᱨ ᱡᱮ ᱵᱟᱝᱢᱟ ᱢᱟᱨᱟᱝ ᱯᱟᱹᱴᱷᱩᱣᱟᱹ ᱠᱚ ᱞᱟᱹᱜᱤᱫ ᱦᱚᱸ ᱚᱱᱠᱟᱱᱟᱜ ᱯᱚᱛᱚᱵ ᱢᱮᱱᱟᱜᱼᱟ ᱵᱟᱝᱢᱟ ᱚᱱᱟ ᱯᱚᱛᱚᱵ ᱠᱚ ᱯᱟᱲᱦᱟᱣ ᱠᱟᱛᱮ ᱩᱱᱠᱩ ᱟᱹᱰᱤ ᱱᱟᱯᱟᱭ ᱟᱹᱠᱤᱞ ᱠᱚ ᱟᱨᱡᱟᱣ ᱫᱟᱲᱮᱭᱟᱜᱼᱟ ᱡᱮ ᱟᱵᱚᱣᱟᱜ ᱡᱟᱦᱟᱸ ᱜᱮ ᱱᱟᱜᱟᱢ ᱠᱚ ᱦᱩᱭ ᱟᱠᱟᱱᱟ ᱚᱱᱟ ᱠᱚᱨᱮᱱᱟᱜ ᱦᱚᱸ ᱯᱚᱛᱚᱵ ᱢᱮᱱᱟᱜᱼᱟ ᱚᱱᱟ ᱠᱚᱨᱮᱱᱟᱜ ᱯᱚᱛᱚᱵ ᱠᱚ ᱟᱹᱰᱤ ᱵᱮᱥᱛᱮ ᱟᱨ ᱱᱟᱯᱟᱭ ᱥᱟᱺᱦᱤᱡ ᱚᱞ ᱠᱟᱱᱟ ᱟᱨ ᱚᱱᱟ ᱠᱚ ᱯᱟᱲᱦᱟᱣ ᱞᱮᱠᱷᱟᱱ ᱫᱚ ᱟᱹᱰᱤ ᱱᱟᱯᱟᱭ ᱟᱹᱠᱤᱞ ᱪᱮᱫ ᱵᱟᱝᱢᱟ ᱵᱩᱫᱷᱤ ᱜᱮᱭᱟᱱᱮᱢ ᱟᱨᱡᱟᱣ ᱡᱚᱝᱼᱟ ᱟᱨ ᱚᱱᱟ ᱵᱤᱨᱫᱟᱹᱜᱟᱲ ᱨᱮᱫᱚ ᱟᱹᱰᱤ ᱱᱟᱯᱟᱭ ᱯᱚᱛᱚᱵ ᱠᱚᱦᱚᱸ ᱥᱟᱡᱟᱣ ᱟᱠᱟᱱᱟ ᱟᱨ ᱚᱱᱟ ᱵᱤᱨᱫᱟᱹᱜᱟᱲ ᱨᱮᱫᱚ ᱡᱚᱠᱷᱚᱱ ᱟᱢᱮᱢ ᱥᱮᱱᱚᱜᱼᱟ ᱟᱨ ᱚᱸᱰᱮᱱᱟᱜ ᱯᱚᱛᱚᱵ ᱠᱚᱢ ᱯᱟᱲᱦᱟᱣᱟ ᱟᱹᱰᱤ ᱱᱟᱯᱟᱭ ᱟᱢ ᱨᱟᱹᱥᱠᱟᱹ ᱜᱮᱢ ᱟᱹᱭᱠᱟᱹᱣᱟ ᱟᱨ ᱚᱱᱟ ᱵᱤᱨᱫᱟᱹᱜᱟᱲ ᱨᱮ ᱡᱚᱠᱷᱚᱱ ᱚᱱᱟ ᱯᱚᱛᱚᱵ ᱠᱚᱢ ᱯᱟᱲᱦᱟᱣᱟ ᱟᱨ ᱯᱟᱲᱦᱟᱣ ᱠᱟᱛᱮ ᱟᱢ ᱩᱱᱟᱹᱜ ᱱᱟᱯᱟᱭᱮᱢ ᱟᱹᱭᱠᱟᱹᱣᱟ ᱡᱮ ᱟᱢ ᱟᱹᱰᱤ ᱱᱟᱯᱟᱭ ᱜᱮᱢ ᱵᱩᱡᱷᱟᱹᱣᱟ ᱚᱱᱟ ᱵᱤᱨᱫᱟᱹᱜᱟᱲ ᱨᱮ ᱯᱟᱲᱦᱟᱣ ᱠᱟᱛᱮ